ᱵᱚᱞ ᱮᱱᱮᱡ ᱫᱚ ᱦᱚᱲᱢᱚ ᱯᱚᱠᱠᱷᱮ ᱫᱚ ᱵᱷᱟᱹᱜᱤ ᱜᱮᱭᱟ ᱡᱚᱠᱷᱚᱱ ᱵᱚᱞ ᱵᱚᱱ ᱜᱟᱛᱮᱜᱼᱟ ᱛᱚᱠᱷᱚᱱ ᱫᱟᱹᱲ ᱵᱟᱲᱟᱭᱟᱵᱚᱱ ᱛᱟᱨᱯᱚᱨᱮ ᱵᱮᱭᱟᱢ ᱞᱮᱠᱟ ᱦᱩᱭᱩᱜᱼᱟ ᱟᱫᱚ ᱚᱱᱟ ᱠᱷᱟᱹᱛᱤᱨ ᱛᱮ ᱵᱚᱞ ᱮᱱᱮᱡ ᱫᱚ ᱟᱹᱰᱤ ᱜᱮ ᱡᱟᱹᱨᱩᱲ ᱜᱮᱭᱟ ᱚᱠᱛᱚ ᱧᱟᱢ ᱞᱮᱠᱷᱟᱱ ᱵᱚᱞ ᱫᱚ ᱜᱟᱛᱮᱜ ᱦᱩᱭᱩᱜᱼᱟ